ᱤᱧ ᱡᱚᱠᱷᱚᱱ ᱟᱴᱷᱟᱨᱚ ᱩᱱᱤᱥ ᱵᱚᱭᱮᱥ ᱤᱧ ᱛᱟᱦᱮᱸ ᱠᱟᱱᱟ ᱚᱱᱟ ᱥᱚᱢᱚᱭ ᱱᱚᱝᱠᱟᱧ ᱫᱟᱹᱲᱮᱫ ᱛᱟᱦᱮᱸᱫ ᱟᱨ ᱱᱚᱝᱠᱟ ᱧᱤᱨ ᱵᱟᱲᱟ ᱠᱟᱛᱮᱫ ᱡᱮ ᱯᱩᱞᱤᱥ ᱠᱚᱢᱯᱤᱴᱤᱥᱚᱱ ᱠᱚᱨᱮ ᱦᱚᱸᱧ ᱵᱷᱟᱜᱽ ᱤᱧ ᱦᱟᱛᱟᱣ ᱞᱮᱫᱟ ᱚᱱᱟ ᱥᱟᱶᱛᱮ ᱡᱟ ᱦᱩᱭᱩᱜ ᱠᱟᱱ ᱛᱟᱦᱮᱱᱟ ᱦᱚᱲᱢᱚᱨᱮ ᱵᱩᱜᱤ ᱦᱚᱸ ᱦᱩᱭᱩᱜ ᱠᱟᱱ ᱛᱟᱦᱮᱱᱟ ᱯᱷᱩᱴᱵᱚᱞ ᱮᱱᱮᱡ ᱨᱮᱦᱚᱧ ᱦᱟᱛᱟᱣᱮᱫ ᱛᱟᱦᱮᱱᱟ ᱵᱷᱟᱜᱽ ᱤᱱᱠᱟᱹ ᱮᱱᱮᱡ ᱵᱟᱲᱟ ᱠᱟᱛᱮᱫ ᱦᱚᱲᱢᱚ ᱡᱤᱣᱤᱧ ᱥᱩᱥᱟᱹᱨᱮᱫ ᱛᱟᱦᱮᱱᱟ ᱟᱨ ᱦᱚᱲᱢᱚ ᱡᱤᱣᱤ ᱥᱩᱥᱟᱹᱨ ᱥᱟᱶᱛᱮ ᱟᱭᱢᱟ ᱨᱚᱠᱚᱢ ᱠᱚᱢᱯᱤᱴᱤᱥᱚᱱ ᱠᱚᱦᱚᱸ ᱛᱳᱭᱨᱤᱜ ᱠᱟᱱ ᱛᱟᱦᱮᱸᱫ ᱛᱳᱭᱨᱤ ᱛᱳᱭᱨᱤ ᱛᱮ ᱱᱤᱛᱳᱜ ᱫᱚ ᱵᱚᱭᱮᱥᱴᱟᱜ ᱠᱚᱢ ᱱᱟᱥᱮ ᱦᱚᱲᱢᱚ ᱡᱤᱣᱤ ᱵᱟᱹᱧ ᱥᱩᱥᱟᱹᱨ ᱫᱟᱲᱮᱭᱟᱜ ᱠᱟᱱᱟ ᱱᱚᱣᱟ ᱫᱚ ᱪᱤᱠᱟᱹᱭᱟᱢ ᱦᱚᱲᱢᱚ ᱥᱚᱵᱽ ᱫᱤᱱ ᱫᱚ ᱵᱟᱝ ᱛᱟᱦᱮᱱᱟ ᱱᱤᱛ ᱨᱮᱦᱚᱸ ᱥᱮᱛᱟᱜ ᱨᱮ ᱵᱮᱨᱮᱫ ᱠᱟᱛᱮᱫ ᱟᱫᱷᱟ ᱜᱷᱚᱱᱴᱟ ᱞᱮᱠᱟ ᱫᱚᱧ ᱫᱟᱹᱲᱮᱫ ᱜᱮᱭᱟ ᱟᱨ ᱫᱟᱹᱲ ᱥᱟᱶᱛᱮ ᱦᱚᱲᱢᱚ ᱡᱤᱣᱤ ᱵᱩᱜᱤᱧ ᱫᱚᱦᱚᱭᱮᱫᱟ ᱱᱤᱛ ᱨᱮᱦᱚᱸ ᱯᱷᱤᱴᱤᱝ ᱜᱤᱭᱟᱹᱧ ᱦᱚᱲ ᱫᱚ ᱟᱨ ᱥᱟᱥᱛᱷᱚ ᱦᱚᱸ ᱵᱩᱜᱤ ᱜᱤᱛᱤᱧᱟ